ᱟᱵᱚᱣᱟᱜ ᱥᱟᱱᱛᱟᱞ ᱥᱚᱢᱟᱡᱽ ᱨᱮ ᱪᱮᱫ ᱠᱚ ᱯᱚᱨᱚᱵᱽ ᱦᱳᱭᱳᱜᱼᱟ ᱟᱨ ᱢᱤᱫ ᱴᱮᱱ ᱯᱚᱨᱚᱵᱽ ᱥᱚᱢᱢᱚᱱᱫᱷᱮ ᱚᱵᱷᱤᱜᱽᱜᱚᱛᱟ ᱞᱟᱹᱭ ᱛᱟᱢ ᱟᱵᱚᱣᱟᱜ ᱥᱟᱱᱛᱟᱞ ᱥᱚᱢᱟᱡᱽ ᱨᱮᱫᱚ ᱡᱮᱢᱚᱱ ᱵᱟᱨᱚᱴᱤ ᱢᱟᱥ ᱦᱮᱱᱟᱜᱼᱟ ᱵᱟᱨᱚᱴᱤ ᱢᱟᱥ ᱨᱮ ᱵᱟᱨᱚ ᱨᱚᱠᱚᱢᱟᱜ ᱜᱮ ᱩᱛᱥᱚᱵᱽ ᱦᱳᱭᱳᱜ ᱛᱟᱵᱚᱱᱟ ᱢᱮᱱᱠᱷᱟᱱ ᱫᱚ ᱥᱟᱱᱟᱢ ᱠᱷᱚᱱ ᱢᱟᱨᱟᱝ ᱟᱜ ᱫᱚ ᱦᱳᱭᱳᱜ ᱠᱟᱱᱟ ᱥᱚᱦᱨᱟᱭ ᱛᱚ ᱥᱚᱦᱨᱟᱭ ᱫᱚ ᱟᱵᱚ ᱫᱚ ᱯᱳᱥ ᱢᱟᱥ ᱥᱩᱢᱟᱹᱭ ᱦᱳᱭᱳᱜ ᱛᱟᱵᱚᱱᱟ ᱟᱨ ᱱᱚᱶᱟ ᱥᱚᱦᱨᱟᱭ ᱯᱚᱨᱚᱵᱽ ᱫᱚ ᱢᱚᱬᱮ ᱫᱤᱱ ᱦᱳᱭᱳᱜᱼᱟ ᱟᱨ ᱱᱚᱶᱟ ᱯᱚᱨᱚᱵᱽ ᱫᱚ ᱟᱰᱤ ᱢᱟᱨᱟᱝ ᱥᱟᱱᱛᱟᱲ ᱥᱚᱢᱟᱡᱽ ᱨᱮ ᱟᱰᱤ ᱢᱟᱨᱟᱝ ᱯᱚᱨᱚᱵᱽ ᱠᱟᱱᱟ ᱢᱮᱱᱠᱷᱟᱱ ᱫᱚ ᱤᱧ ᱫᱚ ᱟᱰᱤ ᱠᱩᱥᱤᱧ ᱟᱹᱭᱠᱟᱹᱣᱟ ᱵᱚᱪᱷᱚᱨ ᱨᱮ ᱱᱤᱭᱟᱹ ᱢᱚᱬᱮ ᱫᱤᱱ ᱫᱚ ᱥᱟᱱᱟᱢ ᱵᱚᱭᱦᱟ ᱢᱤᱥᱨᱟ ᱠᱚ ᱧᱟᱯᱟᱢᱚᱜᱼᱟ ᱱᱮᱣᱛᱟ ᱠᱷᱚᱱ ᱮᱦᱚᱵᱚᱜᱼᱟ ᱵᱚᱭᱦᱟ ᱠᱚ ᱢᱤᱥᱨᱟ ᱠᱚ ᱱᱮᱶᱛᱟ ᱠᱚᱣᱟ ᱟᱨ ᱱᱮᱶᱛᱟ ᱠᱟᱛᱮᱫ ᱠᱚ ᱞᱟᱹᱭ ᱟᱠᱚᱣᱟ ᱱᱚᱶᱟ ᱫᱤᱱ ᱦᱤᱡᱩᱜ ᱢᱤᱥᱨᱟ ᱛᱟᱠᱚ ᱥᱟᱸᱫᱮᱥ ᱟᱛᱮᱫ ᱥᱮᱫᱤᱱ ᱠᱚ ᱦᱤᱡᱩᱜᱼᱟ ᱯᱮᱲᱟ ᱟᱨ ᱡᱚᱢ ᱧᱩ ᱨᱟᱹᱥᱠᱟᱹ ᱛᱟᱞᱟᱛᱮ ᱫᱤᱱ ᱠᱚ ᱵᱤᱛᱟᱹᱣᱟ ᱚᱱᱠᱟᱜᱮ ᱵᱟᱨ ᱫᱤᱱ ᱯᱩᱡᱟᱹ ᱦᱚᱨᱟ ᱦᱳᱭ ᱠᱟᱛᱮᱫ ᱯᱮ ᱫᱤᱱ ᱠᱷᱚᱱ ᱫᱚ ᱟᱵᱚ ᱥᱟᱱᱛᱟᱲ ᱦᱚᱲ ᱫᱚ ᱠᱩᱞᱦᱤ ᱨᱮᱜᱮ ᱛᱩᱢᱫᱟᱜ ᱴᱟᱢᱟᱠ ᱱᱟᱪᱚᱱᱤᱭᱟ ᱢᱟᱹᱫᱟᱹᱲᱤᱭᱟᱹ ᱥᱟᱶᱛᱮ ᱜᱩᱵᱩᱰ ᱜᱩᱵᱩᱰ ᱵᱚᱱ ᱥᱮᱨᱮᱧᱟ ᱟᱨ ᱵᱚᱱ ᱮᱱᱮᱡᱼᱟ ᱛᱚ ᱱᱚᱝᱠᱟᱱ ᱨᱟᱹᱥᱠᱟᱹ ᱫᱚ ᱢᱟᱥᱮᱡ ᱪᱚ ᱮᱴᱟᱜ ᱥᱚᱢᱟᱡᱽ ᱨᱮ ᱫᱚ ᱵᱟᱱᱩᱜᱼᱟ ᱟᱵᱚ ᱥᱟᱱᱛᱟᱲ ᱥᱚᱢᱟᱡᱽ ᱨᱮᱜᱮ ᱱᱚᱶᱟ ᱫᱚ ᱢᱮᱱᱟᱜᱼᱟ ᱛᱚ ᱢᱮᱱᱠᱷᱟᱱ ᱤᱧ ᱫᱚ ᱟᱰᱤ ᱟᱸᱴ ᱤᱧ ᱠᱩᱥᱤᱣᱟᱜᱼᱟ ᱱᱚᱶᱟ ᱯᱚᱨᱚᱵᱽ ᱫᱚ ᱟᱨ ᱚᱱᱟ ᱢᱚᱬᱮ ᱫᱤᱱᱟᱜ ᱨᱟᱹᱥᱠᱟᱹ ᱫᱚ ᱤᱱᱟᱹ ᱞᱟᱜᱤᱫ ᱜᱮ ᱥᱟᱨᱟ ᱵᱚᱪᱷᱚᱨ ᱠᱚᱭᱚᱜ ᱠᱟᱜ ᱦᱳᱭᱳᱜᱼᱟ ᱡᱮ ᱚᱱᱟ ᱥᱚᱨᱦᱟᱭ ᱛᱤᱥ ᱦᱤᱡᱩᱜᱼᱟ ᱟᱨ ᱛᱤᱥ ᱤᱧ ᱨᱟᱹᱥᱠᱟᱹᱭᱟ